ᱦᱮᱸ ᱦᱮᱞᱳ ᱣ

ᱠᱷᱩᱞᱟᱹᱣ ᱦᱮ ᱛᱚᱵᱮ ᱱᱤᱭᱟᱹ ᱠᱚᱫᱚ ᱵᱮᱥᱤ ᱵᱮᱥᱤ ᱫᱚ ᱵᱟᱝ ᱞᱟᱜᱟᱜᱼᱟ ᱞᱟᱜᱟᱜᱼᱟ ᱥᱩᱫᱷᱩ ᱟᱢᱟᱜ ᱵᱷᱳᱴᱟᱨ ᱠᱟᱨᱰ ᱟᱫᱷᱟᱨ ᱠᱟᱨᱰ ᱢᱤᱫ ᱠᱚᱯᱤ ᱪᱷᱚᱵᱤ ᱯᱷᱚᱨᱚᱢ ᱥᱚᱝᱜᱮ ᱛᱮᱢ ᱟᱹᱜᱩ ᱛᱟᱨᱟᱭᱟ ᱟᱨ ᱯᱷᱳᱱ ᱱᱟᱢᱵᱟᱨ ᱠᱚᱜᱮ ᱞᱟᱜᱟᱜᱼᱟ ᱟᱨ ᱟᱢᱟᱜ ᱢᱤᱫ ᱠᱚᱯᱤ ᱪᱷᱚᱵᱤᱢ ᱟᱹᱜᱩ ᱛᱟᱨᱟᱭ ᱛᱟᱢᱟ ᱟᱨ ᱥᱚᱝᱜᱮ ᱛᱮ ᱜᱟᱨᱡᱮᱱ ᱠᱚ ᱦᱮᱸ ᱡᱚᱛᱚᱜᱮ ᱡᱮᱨᱚᱠᱥ ᱠᱮᱜ ᱜᱮᱢ ᱟᱨ ᱡᱮᱨᱮᱠᱥ ᱠᱟᱛᱮᱜ ᱚᱨᱤᱡᱤᱱᱟᱞ ᱦᱚᱸ ᱛᱷᱚᱲᱟᱢ ᱥᱟᱵ ᱛᱟᱨᱟᱭᱟ

ᱛᱚᱵᱮ ᱚᱱᱟ ᱠᱚᱜᱮᱢ ᱟᱹᱜᱩᱭᱟ ᱡᱚᱛᱚᱜᱮ ᱪᱮᱫ ᱠᱚᱧ ᱞᱟᱹᱭ ᱠᱮᱫᱟ ᱫᱤᱥᱟᱹᱭᱮᱫᱟᱢ ᱛᱚ

ᱦᱮᱸ ᱢᱤᱫ ᱠᱚᱯᱤ ᱪᱷᱚᱵᱤ ᱠᱚᱧ ᱞᱟᱹᱭ ᱠᱮᱫᱼᱟ ᱦᱮᱸ ᱚᱱᱟᱜᱮ ᱱᱚᱰᱮᱜᱮ ᱯᱷᱚᱨᱚᱢ ᱠᱚ ᱯᱷᱤᱞᱟᱯ ᱦᱩᱭᱩᱜᱼᱟ ᱟᱫᱚ ᱡᱚᱢᱟ ᱠᱟᱛᱮᱫ ᱢᱤᱫ ᱥᱚᱯᱛᱟᱜᱟᱱ ᱯᱚᱨ ᱟᱫᱚ ᱮᱠᱟᱩᱱᱴ ᱵᱳᱭ ᱛᱮᱫ ᱮᱢ ᱤᱫᱤ ᱠᱮᱫ ᱜᱮ ᱢᱤᱫ ᱦᱟᱯᱛᱟ ᱢᱚᱫᱽᱫᱷᱮ ᱛᱮᱜᱮ ᱦᱩᱭᱩᱜᱼᱟ ᱟᱫᱚ ᱢᱤᱫ ᱥᱚᱯᱛᱟ ᱯᱚᱨᱜᱮ ᱵᱳᱭ ᱤᱫᱤ ᱠᱟᱛᱮᱫ ᱟᱢ ᱥᱮᱫᱤᱱ ᱦᱚᱸ ᱯᱚᱭᱥᱟᱢ ᱡᱚᱢᱟ ᱫᱟᱲᱮᱭᱟᱜᱼᱟ ᱟᱨ ᱯᱚᱨᱮᱨ ᱫᱤᱱ ᱦᱚᱢ ᱡᱚᱢᱟ ᱫᱟᱲᱮᱭᱟᱜᱼᱟ ᱦᱮᱸ ᱟᱨ ᱮᱠᱟᱩᱱᱴ ᱠᱷᱩᱞᱟᱹᱣ ᱠᱟᱛᱮᱜ ᱵᱳᱭ ᱮᱢ ᱧᱟᱢ ᱞᱮᱠᱷᱟᱱ ᱜᱮ ᱟᱢ ᱯᱚᱭᱥᱟᱢ ᱡᱚᱢᱟ ᱫᱟᱲᱮᱭᱟᱜᱼᱟ ᱦᱮᱸ ᱟᱨ ᱯᱚᱭᱥᱟ ᱡᱚᱢᱟ ᱠᱟᱛᱮᱜ ᱢᱤᱫᱴᱮᱡ ᱨᱚᱥᱤᱫ ᱞᱮ ᱮᱢᱟᱢᱟ ᱚᱱᱟᱜᱮ ᱯᱨᱚᱢᱟᱱ ᱛᱟᱸᱦᱮᱱ ᱛᱟᱢᱟ ᱯᱚᱭᱥᱟᱢ ᱡᱚᱢᱟ ᱟᱠᱟᱫᱟ ᱦᱮᱸ ᱡᱚᱛᱚ ᱯᱨᱚᱢᱟᱱ ᱜᱮ ᱚᱱᱟᱜᱮ ᱛᱟᱸᱦᱮᱱ ᱛᱟᱢᱟ ᱚᱱᱟ ᱟᱞᱚᱢ ᱟᱫᱼᱟ ᱟᱢ ᱥᱚᱝᱜᱮ ᱨᱮᱜᱮᱢ ᱫᱚᱦᱚ ᱠᱟᱜᱼᱟ ᱯᱚᱨᱮ ᱚᱱᱟ ᱯᱨᱚᱢᱟᱱ ᱮᱢ ᱩᱫᱩᱜ ᱫᱟᱲᱮᱭᱟᱜᱼᱟ ᱱᱮᱜ ᱮ ᱱᱤᱱᱟᱹᱜ ᱯᱚᱭᱥᱟᱧ ᱫᱚᱦᱚ ᱞᱮᱫᱟ ᱱᱤᱭᱟᱹ ᱮᱠᱟᱣᱩᱱᱴ ᱨᱮ ᱦᱮᱸ ᱛᱟᱦᱞᱮ ᱮᱠᱟᱩᱱᱴ ᱠᱷᱩᱞᱟᱹᱣ ᱢᱮ ᱢᱟ ᱯᱚᱭᱥᱟ ᱡᱚᱢᱟᱭ ᱢᱮ ᱟᱨ ᱵᱚᱱᱫᱷᱚ ᱟᱞᱚᱢ ᱫᱚᱦᱚ ᱠᱟᱜᱼᱟ ᱢᱟᱥᱮᱨᱮ ᱢᱤᱫᱫᱷᱟᱣ ᱠᱟᱛᱮᱫ ᱮᱢ ᱡᱚᱢᱟᱭᱟᱢ ᱛᱩᱞᱟᱹᱣᱟᱢ ᱦᱮᱸ ᱚᱱᱠᱟᱫᱚ ᱮᱠᱟᱩᱱᱴ ᱵᱟᱝ ᱵᱚᱱᱫᱚᱜᱼᱟ ᱟᱭᱢᱟ ᱵᱚᱪᱷᱚᱨ ᱯᱚᱨ ᱮᱢ ᱡᱚᱢᱟ ᱞᱮᱠᱷᱟᱱ ᱥᱮᱢ ᱛᱩᱞᱟᱹᱣ ᱞᱮᱠᱷᱟᱱ ᱚᱱᱠᱟ ᱫᱚ ᱵᱳᱭ ᱦᱚᱸ ᱵᱚᱱᱫᱚ ᱫᱟᱲᱮᱭᱟᱛᱟᱢᱟ ᱚᱱᱠᱟ ᱞᱮᱠᱟᱛᱮ ᱢᱟᱥᱮᱨᱮ ᱢᱤᱫᱫᱷᱟᱣ ᱠᱟᱛᱮᱢ ᱡᱚᱢᱟᱭᱟᱢ ᱛᱩᱞᱟᱹᱟᱢ ᱦᱮᱸ ᱦᱮᱸ ᱡᱚᱢᱟᱭᱟᱢ ᱟᱨ ᱵᱮᱝᱠ ᱨᱮ ᱚᱱᱟᱜᱮ ᱵᱳᱭ ᱨᱮᱢ ᱟᱯᱰᱮᱴ ᱛᱟᱢᱟ ᱡᱟᱸᱦᱟ ᱛᱤᱱᱟᱹᱜ ᱯᱚᱭᱥᱟ ᱜᱮᱢ ᱡᱚᱢᱟᱭᱮᱫ ᱟᱯᱰᱮᱴ ᱠᱟᱛᱮᱢ ᱫᱚᱦᱚ ᱠᱟᱛᱟᱢᱟ

ᱴᱷᱤᱠ ᱜᱮᱭᱟ ᱛᱚᱵᱮ ᱦᱤᱡᱩᱜ ᱢᱮ